ᱛᱮᱦᱮᱸᱧ ᱟᱞᱮ ᱱᱚᱣᱟ ᱩᱲᱤᱥᱥᱟ ᱯᱚᱱᱚᱛ ᱨᱮ ᱟᱹᱰᱤ ᱟᱹᱰᱤ ᱫᱷᱟᱣ ᱜᱮ ᱨᱟᱡᱽ ᱠᱚ ᱵᱚᱫᱚᱞ ᱟᱠᱟᱱᱟ ᱨᱟᱡᱟ ᱠᱚ ᱵᱚᱫᱚᱞ ᱟᱠᱟᱱᱟ ᱵᱟᱝ ᱥᱟᱥᱚᱱ ᱵᱚᱫᱚᱞ ᱟᱠᱟᱱᱟ ᱛᱚ ᱱᱤᱛᱳᱜ ᱟᱞᱮ ᱱᱚᱰᱮ ᱱᱟᱜ ᱱᱤᱛᱳᱜ ᱫᱚ ᱚᱱᱮ ᱠᱚ ᱢᱮᱱ ᱞᱮᱠᱟᱱ ᱵᱷᱟᱨᱚᱛ ᱨᱮ ᱡᱟᱦᱟᱸᱭ ᱥᱟᱥᱚᱱᱮᱫ ᱵᱤᱡᱮᱯᱤ ᱥᱚᱨᱠᱟᱨ ᱩᱱᱤᱜᱮ ᱱᱟᱜ ᱛᱮᱦᱮᱸᱧ ᱫᱚ ᱟᱞᱮ ᱱᱚᱰᱮ ᱫᱚ ᱥᱟᱥᱚᱱ ᱟᱹᱨᱤ ᱵᱟᱝ ᱵᱷᱳᱴ ᱨᱮᱱᱟᱜ ᱛᱮ ᱫᱟᱲᱮ ᱦᱚᱪᱚ ᱟᱠᱟᱫᱮᱭᱟ ᱟᱫᱚ ᱚᱸᱰᱮ ᱦᱚᱸ ᱛᱟᱨᱟ ᱫᱚ ᱟᱹᱰᱤ ᱨᱟᱹᱥᱠᱟᱹ ᱜᱮ ᱛᱟᱨᱟ ᱫᱚ ᱟᱹᱰᱤ ᱟᱹᱲᱤᱥ ᱜᱮ ᱢᱮᱱᱟᱜ ᱞᱮᱭᱟ ᱛᱚ ᱤᱧᱟᱹᱜ ᱢᱮᱱᱛᱮ ᱫᱚ ᱱᱟᱜ ᱵᱤᱡᱮ ᱯᱤ ᱥᱚᱨᱠᱟᱨ ᱫᱚ ᱱᱚᱣᱟ ᱜᱮ ᱤᱧ ᱫᱚᱧ ᱟᱹᱲᱤᱥ ᱫᱚ ᱟᱨᱚ ᱢᱟᱱᱮ ᱯᱟᱹᱛᱭᱟᱹᱣ ᱫᱚ ᱵᱟᱹᱱᱩᱜ ᱞᱮᱠᱟᱧ ᱵᱩᱡᱷᱟᱹᱣᱮᱜᱼᱟ ᱛᱮᱦᱮᱧ ᱡᱮ ᱟᱵᱚ ᱱᱚᱜᱼᱚᱭ ᱡᱟᱦᱟᱸᱜᱮ ᱵᱷᱟᱨᱚᱛ ᱡᱟᱠᱟᱛ ᱨᱮᱱᱟᱜ ᱥᱟᱨᱱᱟ ᱠᱳᱰ ᱞᱟᱹᱜᱤᱫ ᱵᱚᱱ ᱨᱟᱜᱮᱫ ᱟᱨ ᱵᱟᱝ ᱱᱟᱜ ᱵᱚᱱ ᱟᱨᱫᱟᱥᱮᱜᱼᱟ ᱥᱚᱨᱠᱟᱨ ᱴᱷᱮᱱ ᱟᱞᱮ ᱦᱚᱸ ᱟᱞᱮᱭᱟᱜ ᱢᱤᱫᱴᱟᱝ ᱩᱯᱨᱩᱢ ᱵᱟᱝ ᱪᱤᱱᱦᱟᱹᱣ ᱞᱟᱹᱜᱤᱫ ᱠᱚᱞᱚᱢ ᱮᱢᱟ ᱞᱮᱢ ᱡᱮᱢᱚᱱ ᱟᱞᱮ ᱦᱚᱸ ᱡᱟᱦᱟᱸᱨᱮ ᱡᱟᱦᱟᱸ ᱛᱤᱥ ᱡᱟᱦᱟᱱᱟᱜ ᱜᱮᱞᱮ ᱯᱮᱨᱮᱡᱟ ᱟᱞᱮ ᱦᱚᱸ ᱟᱞᱮᱭᱟᱜ ᱡᱟᱭᱜᱟ ᱛᱟᱦᱮᱱ ᱠᱷᱟᱱ ᱟᱞᱮ ᱦᱚᱸ ᱟᱞᱮᱭᱟᱜ ᱫᱷᱚᱨᱚᱢ ᱨᱮᱱᱟᱜ ᱧᱩᱛᱩᱢ ᱚᱸᱰᱮᱞᱮ ᱚᱞ ᱫᱟᱲᱮᱭᱟᱜᱼᱟ ᱢᱮᱱᱛᱮ ᱟᱞᱮ ᱱᱟᱜ ᱞᱮ ᱨᱤᱠᱟᱹ ᱟᱠᱟᱫᱟ ᱤᱠᱷᱟᱹᱱ ᱚᱱᱟᱜᱮ ᱱᱩᱭ ᱵᱤᱡᱮᱯᱤ ᱥᱚᱨᱠᱟᱨ ᱫᱚ ᱱᱟᱜ ᱵᱟᱭ ᱮᱢᱚᱜ ᱠᱟᱱᱛᱮ ᱟᱞᱮ ᱫᱚ ᱱᱟᱜ ᱠᱟᱹᱴᱤᱡ ᱞᱮ ᱟᱹᱲᱤᱥ ᱧᱚᱜ ᱟᱭ ᱠᱟᱱᱟ ᱮᱱᱛᱮ ᱨᱮᱦᱚᱸ ᱜᱮ ᱟᱫᱚ ᱥᱚᱨᱠᱟᱨ ᱢᱟ ᱟᱞᱮ ᱜᱮᱞᱮ ᱫᱟᱲᱮ ᱦᱚᱪᱚ ᱟᱠᱟᱫᱮᱭᱟ ᱛᱚ ᱟᱡᱟᱜ ᱚᱱᱟ ᱫᱟᱲᱮ ᱦᱚᱨ ᱟᱨ ᱵᱟᱝ ᱫᱟᱲᱮ ᱴᱷᱤᱠ ᱠᱟᱛᱮᱫ ᱟᱡ ᱮ ᱠᱩᱥᱤᱜ ᱠᱟᱱᱟ ᱵᱟᱭ ᱠᱩᱥᱤᱜ ᱠᱟᱱᱟ ᱟᱨᱦᱚᱸ ᱟᱞᱮ ᱫᱚ ᱱᱟᱜ ᱞᱮ ᱪᱷᱩᱴᱟᱹᱣ ᱟᱠᱟᱱ ᱜᱮᱭᱟ ᱱᱟᱜ ᱟᱨ ᱡᱟᱦᱟᱸ ᱞᱮᱠᱟ ᱛᱮᱜᱮ ᱟᱞᱮ ᱥᱟᱨᱱᱟ ᱫᱷᱚᱨᱚᱢ ᱠᱳᱰ ᱫᱚ ᱱᱟᱜ ᱦᱟᱛᱟᱣ ᱠᱟᱛᱮᱫ ᱜᱮᱞᱮ ᱛᱟᱦᱮᱱᱟ ᱵᱟᱝᱠᱷᱟᱱ ᱱᱟᱜ ᱛᱷᱤᱨ ᱵᱟᱞᱮ ᱛᱷᱤᱨᱳᱜᱼᱟ ᱛᱷᱤᱨᱚᱜ ᱛᱟᱞᱮ ᱫᱚ ᱦᱟᱸᱜ ᱵᱟᱭ ᱜᱟᱱᱚᱜᱼᱟ ᱟᱞᱮ ᱞᱮ ᱛᱷᱤᱨᱮᱱ ᱠᱷᱟᱱᱜᱮ ᱚᱞ ᱟᱵᱚᱣᱟᱜ ᱪᱷᱩᱴᱟᱹᱣ ᱵᱟᱝ ᱟᱞᱮᱭᱟᱜ ᱠᱩᱨᱩᱢᱩᱴᱩ ᱚᱱᱟ ᱛᱟᱞᱮ ᱱᱟᱜ ᱟᱛᱨᱟ ᱨᱮᱜᱮ ᱛᱟᱦᱮᱱᱟ ᱛᱚ ᱟᱛᱨᱟ ᱨᱮ ᱵᱟᱝ ᱛᱟᱦᱮᱸ ᱦᱚᱪᱚ ᱠᱟᱛᱮᱫ ᱡᱟᱦᱟᱸ ᱜᱮ ᱛᱮᱦᱮᱧ ᱟᱞᱮ ᱯᱤᱲᱦᱤ ᱨᱮ ᱠᱟᱞᱚᱢ ᱟᱨᱦᱚᱸ ᱫᱟᱨᱟᱠᱟᱱ ᱯᱤᱲᱦᱤ ᱩᱱᱠᱩ ᱞᱟᱹᱜᱤᱫ ᱨᱮᱦᱚᱸ ᱠᱚᱢ ᱥᱮ ᱠᱚᱢ ᱦᱚᱨ ᱵᱮᱱᱟᱣ ᱞᱮᱱᱠᱷᱟᱱ ᱡᱟᱦᱟᱸ ᱛᱤᱥ ᱵᱷᱚᱵᱤᱥ ᱨᱮ ᱚᱱᱟ ᱠᱚᱞᱚᱢ ᱨᱮ ᱟᱵᱚ ᱵᱚᱱ ᱯᱮᱨᱮᱡ ᱫᱟᱲᱮᱭᱟᱜᱼᱟ ᱢᱮᱱᱛᱮ ᱟᱞᱮᱭᱟᱜ ᱟᱥᱟ ᱟᱨ ᱵᱤᱥᱣᱟᱥ ᱟᱨ ᱯᱟᱹᱛᱭᱟᱹᱣ ᱛᱟᱞᱮ ᱢᱮᱱᱟᱜᱼᱟ